ᱵᱤᱨᱵᱷᱩᱢ ᱨᱮᱭᱟᱜ ᱢᱩᱲᱩᱫ ᱞᱟᱠᱪᱟᱨ ᱯᱚᱨᱚᱵᱽ ᱫᱚ ᱵᱟᱦᱟ ᱟᱨ ᱥᱚᱦᱨᱟᱭ ᱜᱮ ᱵᱟᱦᱟ ᱦᱚᱸ ᱟᱹᱛᱩ ᱟᱹᱛᱩ ᱟᱨ ᱥᱚᱦᱨᱟᱭ ᱟᱹᱛᱩ ᱟᱹᱛᱩ ᱟᱹᱰᱤ ᱡᱚᱢᱮᱞᱟᱭ ᱜᱮ ᱦᱩᱭᱩᱜᱼᱟ ᱟᱹᱰᱤ ᱨᱟᱹᱥᱠᱟᱹ ᱥᱟᱞᱟᱜ ᱜᱮᱠᱚ ᱢᱟᱱᱟᱣᱟ